ᱤᱧᱫᱚ ᱵᱟᱭᱳ ᱜᱮᱥ ᱫᱚ ᱵᱟᱹᱧ ᱵᱟᱲᱟᱭᱟ ᱢᱮᱱᱠᱷᱟᱱ ᱤᱧ ᱟᱸᱡᱚᱢ ᱟᱠᱟᱫᱟ ᱚᱱᱟ ᱵᱟᱭᱳ ᱜᱮᱥ ᱫᱚ ᱚᱱᱟ ᱢᱤᱫᱴᱮᱱ ᱰᱨᱟᱢ ᱨᱮ ᱠᱚ ᱜᱚᱵᱚᱨ ᱠᱚ ᱜᱩᱨᱤᱡ ᱠᱚ ᱜᱤᱰᱤᱭᱟ ᱟᱨ ᱠᱚ ᱞᱮᱣᱦᱟᱭᱟ ᱞᱮᱣᱦᱟ ᱠᱟᱛᱮᱫ ᱠᱚ ᱰᱷᱟᱠᱚᱱ ᱛᱮᱠᱚ ᱯᱚᱴᱚᱢᱟ ᱯᱚᱴᱚᱢ ᱠᱟᱛᱮᱫ ᱚᱱᱟ ᱠᱷᱚᱱ ᱜᱮᱥ ᱩᱰᱩᱠᱚᱜᱼᱟ ᱚᱱᱟ ᱠᱷᱚᱱ ᱯᱟᱭᱤᱯ ᱠᱚᱡᱚᱲᱟᱣᱟ ᱟᱨ ᱪᱩᱞᱦᱟᱹ ᱴᱷᱮᱱ ᱠᱚ ᱯᱟᱭᱤᱯ ᱠᱚ ᱴᱟᱸᱜᱟᱣ ᱤᱫᱤᱭᱟ ᱪᱩᱞᱦᱟᱹ ᱴᱷᱮᱱ ᱟᱨ ᱚᱱᱟ ᱛᱮᱜᱮ ᱫᱟᱠᱟ ᱩᱛᱩ ᱠᱚ ᱜᱮᱥ ᱠᱚ ᱡᱩᱞᱟ ᱟᱨ ᱫᱟᱠᱟ ᱩᱛᱩ ᱠᱚ ᱪᱚᱸᱫᱟᱭᱟ ᱟᱨ ᱚᱱᱟ ᱠᱷᱚᱱ ᱜᱮ ᱤᱥᱤᱱᱚᱜᱼᱟ ᱚᱱᱟ ᱜᱮᱠᱚ ᱢᱮᱛᱟᱜ ᱠᱟᱱᱟ ᱵᱟᱭᱳ ᱜᱮᱥ ᱚᱱᱟ ᱜᱮᱠᱚ ᱢᱮᱛᱟᱫ ᱠᱟᱱᱟ ᱵᱟᱭᱳ ᱡᱟᱞᱟᱱᱤ